ᱵᱮᱝᱠ ᱨᱮ ᱡᱟᱦᱟᱱᱟᱜ ᱵᱮᱝᱠ ᱞᱟᱪᱷᱟᱜ ᱛᱟᱢ ᱵᱚᱱᱫᱚ ᱞᱮᱱᱠᱷᱟᱱ ᱥᱮ ᱯᱟᱥᱩᱠ ᱵᱚᱱᱫᱚ ᱞᱮᱱᱠᱷᱟᱱ ᱠᱮ ᱚᱣᱟᱭ ᱥᱤ ᱟᱨ ᱵᱟᱝᱠᱷᱟᱱ ᱟᱫᱷᱟᱨ ᱠᱟᱨᱰ ᱞᱤᱝᱠ ᱟᱨ ᱵᱟᱝᱠᱷᱟᱱ ᱵᱮᱝᱠ ᱯᱨᱚᱵᱞᱮᱢ ᱫᱚ ᱥᱮ ᱢᱮᱱᱮᱡᱟᱨ ᱵᱚᱱ ᱢᱮᱛᱟᱭ ᱠᱟᱱᱟ ᱡᱮ ᱵᱮᱝᱠ ᱨᱮᱱᱤᱡ ᱡᱟᱦᱟᱸᱭ ᱥᱟᱱᱛᱟᱲᱼᱛᱮ ᱥᱩᱛᱨᱮᱛ ᱵᱚᱱ ᱢᱮᱛᱟᱭ ᱠᱟᱱᱟ ᱩᱱᱤ ᱴᱷᱮᱱ ᱢᱤᱫᱴᱮᱱ ᱪᱤᱴᱷᱤ ᱚᱞ ᱠᱟᱛᱮᱫ ᱵᱟᱲᱟᱭ ᱦᱚᱪᱚ ᱟᱨ ᱥᱟᱶᱛᱮ ᱵᱮᱝᱠ ᱨᱮ ᱠᱟᱹᱢᱤᱭᱟᱹ ᱠᱚ ᱡᱟᱦᱟᱸᱭ ᱠᱚ ᱛᱟᱦᱮᱱᱟ ᱩᱱᱠᱩ ᱴᱷᱮᱱ ᱚᱱᱟ ᱪᱤᱴᱷᱤ ᱫᱚ ᱮᱢ ᱠᱟᱛᱮᱫ ᱚᱱᱟ ᱛᱟᱞᱟᱛᱮ ᱩᱱᱠᱩ ᱠᱚ ᱵᱩᱡᱷᱟᱹᱣᱟ ᱡᱮ ᱱᱩᱭᱟᱜ ᱵᱮᱝᱠ ᱠᱷᱟᱛᱟ ᱫᱚ ᱱᱚᱣᱟ ᱠᱷᱟᱹᱛᱤᱨ ᱵᱚᱱᱫᱷ ᱟᱠᱟᱱ ᱛᱟᱭᱟ ᱥᱮ ᱩᱱᱠᱩ ᱴᱷᱮᱱ ᱜᱚᱲᱚᱢ ᱧᱟᱢᱟ ᱟᱨ ᱩᱱᱠᱩ ᱴᱷᱮᱱ ᱡᱚᱢᱟ ᱞᱮᱠᱷᱟᱱ ᱜᱮ ᱚᱱᱟ ᱨᱮᱱᱟᱜ ᱞᱟᱹᱞᱤᱥ ᱫᱚ ᱧᱟᱢᱚᱜᱼᱟ